ᱦᱮᱸ ᱛᱤᱥ ᱡᱩᱱ ᱟᱴᱷᱟᱨᱳᱥᱳ ᱯᱟᱸᱪᱯᱚᱱ ᱥᱟᱛ ᱯᱷᱮᱵᱽᱨᱩᱣᱟᱨᱤ ᱫᱩ ᱦᱟᱡᱟᱨ ᱛᱤᱱ ᱛᱮᱭᱤᱥ ᱡᱩᱞᱟᱭ ᱫᱩ ᱦᱟᱡᱟᱨ ᱛᱮᱭᱤᱥ ᱯᱟᱸᱪ ᱢᱮᱹ ᱫᱩ ᱦᱟᱡᱟᱨ ᱟᱴ ᱛᱮᱭᱤᱥ ᱡᱩᱞᱟᱭ ᱫᱩ ᱦᱟᱡᱟᱨ ᱪᱚᱵᱽᱵᱤᱥ